ᱦᱮᱸ ᱵᱟᱜᱟᱱ ᱫᱚ ᱤᱧᱫᱚ ᱠᱟᱹᱴᱤᱡ ᱠᱷᱚᱱᱜᱤᱧ ᱠᱚᱨᱟᱣᱟ ᱵᱟᱜᱟᱱ ᱫᱚ ᱟᱨ ᱵᱟᱜᱟᱱ ᱫᱚ ᱦᱚᱲ ᱠᱚᱣᱟᱜ ᱧᱮᱞ ᱠᱟᱛᱮᱫ ᱜᱮ ᱤᱧᱫᱚ ᱵᱟᱜᱟᱱ ᱵᱮᱱᱟᱣ ᱫᱚᱧ ᱥᱚᱨᱩ ᱟᱠᱟᱫᱟ ᱢᱟᱱᱮᱧ ᱮᱛᱚᱦᱚᱵ ᱟᱠᱟᱫᱟ ᱟᱨ ᱢᱟᱱᱮ ᱦᱚᱲᱟᱜ ᱵᱟᱜᱟᱱ ᱟᱹᱰᱤ ᱢᱚᱡᱤᱧ ᱧᱮᱞᱟ ᱵᱟᱦᱟ ᱠᱚ ᱨᱚᱦᱚᱭ ᱠᱟᱜᱼᱟ ᱟᱨ ᱤᱧᱦᱚᱸ ᱦᱩᱫᱤᱥ ᱠᱮᱫᱟ ᱢᱚᱱᱮ ᱢᱚᱱᱮ ᱡᱮ ᱵᱟᱜᱟᱱ ᱫᱚ ᱪᱮᱫ ᱞᱮᱠᱟ ᱠᱚ ᱵᱮᱱᱟᱣᱮᱫᱟ ᱟᱨ ᱪᱮᱫ ᱞᱮᱠᱟ ᱠᱚ ᱪᱤᱠᱟᱹᱭᱮᱫᱟ ᱛᱮ ᱵᱟᱜᱟᱱ ᱫᱚ ᱢᱚᱡᱽᱜᱮ ᱦᱩᱭᱩᱜ ᱠᱟᱱ ᱛᱟᱠᱚᱣᱟ ᱛᱳ ᱤᱧᱦᱚᱸᱧ ᱪᱮᱥᱴᱟ ᱠᱮᱫᱟ ᱛᱳ ᱵᱟᱦᱟ ᱨᱚᱦᱚᱭ ᱠᱟᱛᱮᱫ ᱧᱮᱞ ᱠᱚᱣᱟᱧ ᱩᱱᱠᱩ ᱴᱷᱮᱱ ᱧᱮᱞ ᱠᱟᱛᱮᱫ ᱜᱮ ᱤᱧ ᱦᱚᱸᱧ ᱪᱮᱫ ᱠᱮᱫᱟ ᱛᱳ ᱥᱚᱠᱟᱞ ᱴᱟᱭᱤᱢ ᱫᱟᱜ ᱠᱚ ᱫᱩᱞ ᱟᱜ ᱦᱩᱭᱩᱜᱼᱟ ᱥᱚᱠᱟᱞ ᱚᱱᱠᱟ ᱟᱫᱷᱟ ᱜᱷᱚᱱᱴᱟ ᱴᱟᱭᱤᱢ ᱫᱚ ᱞᱟᱜᱟᱜ ᱜᱮᱭᱟ ᱥᱚᱠᱟᱞ ᱨᱮ ᱫᱟᱜ ᱠᱚᱧ ᱫᱩᱞ ᱵᱟᱲᱟᱣᱟᱜᱼᱟ ᱚᱠᱟ ᱠᱚᱫᱚ ᱜᱷᱟᱥ ᱠᱟᱱᱟ ᱫᱟᱨᱮ ᱵᱩᱴᱟᱹᱨᱮ ᱚᱱᱟ ᱜᱷᱟᱥ ᱠᱚᱧ ᱚᱪᱚᱜ ᱥᱟᱯᱟᱭᱟ ᱟᱨ ᱚᱠᱟ ᱠᱚᱫᱚᱧ ᱧᱮᱞᱫᱟ ᱡᱮ ᱱᱚᱣᱟ ᱠᱚᱫᱚ ᱥᱟᱦᱟᱨ ᱚᱵᱷᱟᱵᱽ ᱟᱠᱟᱱᱟ ᱠᱚᱢ ᱟᱠᱟᱱᱟ ᱥᱟᱦᱟᱨ ᱵᱟᱹᱱᱩᱜᱼᱟ ᱚᱱᱟ ᱠᱚᱫᱚ ᱥᱟᱦᱟᱨ ᱠᱚᱧ ᱞᱟᱜᱟᱣᱟᱜᱼᱟ ᱟᱨ ᱥᱚᱠᱟᱞ ᱴᱟᱭᱤᱢ ᱫᱟᱜ ᱤᱧ ᱫᱩᱞᱟᱜᱼᱟ ᱟᱨ ᱛᱤᱠᱤᱱ ᱴᱟᱭᱤᱢ ᱫᱚ ᱫᱟᱜ ᱫᱚ ᱵᱟᱹᱧ ᱫᱩᱞᱟᱜᱼᱟ ᱟᱹᱭᱩᱵ ᱵᱮᱞᱟ ᱢᱟᱱᱮ ᱟᱹᱭᱩᱵ ᱵᱮᱞᱟ ᱴᱟᱭᱤᱢ ᱟᱨᱦᱚᱸᱧ ᱧᱮᱞᱟ ᱫᱟᱜ ᱠᱚᱧ ᱫᱩᱞᱟᱜᱼᱟ ᱢᱟᱱᱮ ᱫᱤᱱ ᱨᱮ ᱵᱟᱨ ᱴᱟᱭᱤᱢ ᱠᱟᱛᱮᱫ ᱵᱟᱦᱟᱨᱮ ᱫᱟᱜ ᱤᱧ ᱫᱩᱞᱟᱜᱼᱟ ᱟᱨ ᱫᱤᱱᱟᱹᱢ ᱜᱮ ᱵᱟᱦᱟ ᱵᱟᱜᱟᱱ ᱫᱚᱧ ᱧᱮᱞ ᱦᱩᱭᱩᱜ ᱜᱮᱭᱟ ᱵᱟᱠᱷᱟᱱ ᱫᱚ ᱵᱟᱝ ᱦᱩᱭᱩᱜᱼᱟ ᱛᱤᱱᱟᱹᱝ ᱫᱤᱱ ᱵᱟᱝ ᱧᱮᱞ ᱞᱮᱠᱷᱟᱱ ᱚᱠᱟ ᱠᱚᱫᱚ ᱛᱤᱡᱩ ᱠᱚᱠᱚ ᱡᱚᱢᱟ ᱚᱠᱟ ᱠᱚᱫᱚ ᱫᱟᱜ ᱠᱚᱠᱚ ᱮᱢᱟᱠᱚᱣᱟ ᱚᱱᱟ ᱠᱟᱨᱚᱱᱛᱮ ᱵᱟᱨ ᱴᱟᱭᱤᱢ ᱜᱮ ᱵᱟᱦᱟ ᱵᱟᱜᱟᱱ ᱫᱚ ᱧᱮᱞ ᱦᱩᱭᱩᱜᱼᱟ ᱟᱨ ᱫᱤᱱᱟᱹᱢ ᱜᱮ ᱧᱮᱞ ᱦᱩᱭᱩᱜᱼᱟ ᱡᱚᱫᱤ ᱵᱟᱝ ᱧᱮᱞ ᱞᱮᱠᱷᱟᱱ ᱵᱟᱦᱟ ᱦᱚᱸ ᱴᱷᱤᱠ ᱴᱷᱟᱠ ᱵᱟᱝ ᱦᱩᱭᱩᱜᱼᱟ